ᱤᱧᱟᱜ ᱡᱟᱣ ᱫᱤᱱ ᱨᱮᱭᱟᱜ ᱡᱚᱛᱚ ᱠᱷᱚᱱ ᱠᱩᱥᱤᱭᱟᱜ ᱨᱮᱥᱤᱯᱤ ᱫᱚ ᱠᱷᱤᱨ ᱠᱟᱱᱟ ᱟᱨ ᱠᱷᱤᱨ ᱫᱚ ᱚᱱᱟ ᱞᱟᱹᱜᱤᱫ ᱤᱧ ᱠᱩᱥᱤᱭᱟᱜᱼᱟ ᱪᱮᱫᱟᱜ ᱥᱮ ᱠᱷᱤᱨ ᱨᱮ ᱡᱟᱹᱥᱛᱤ ᱛᱚᱣᱟ ᱢᱮᱥᱟ ᱠᱚᱜᱼᱟ ᱟᱨ ᱛᱚᱣᱟ ᱨᱮᱫᱚ ᱯᱨᱚᱴᱤᱱ ᱧᱟᱢᱚᱜᱼᱟ ᱚᱱᱟ ᱞᱟᱹᱜᱤᱫ ᱠᱷᱤᱨ ᱫᱚ ᱟᱹᱰᱤᱧ ᱠᱩᱥᱤᱭᱟᱜᱼᱟ ᱟᱨ ᱚᱱᱟ ᱫᱚ ᱫᱟᱠᱟ ᱞᱮᱠᱟ ᱟᱹᱰᱤ ᱪᱮᱦᱨᱟ ᱠᱮᱴᱮᱡ ᱫᱷᱟᱨᱟ ᱵᱩᱡᱷᱟᱹᱜᱼᱟ ᱫᱟᱠᱟᱢ ᱡᱚᱢ ᱠᱮᱫ ᱞᱮᱠᱟ ᱜᱮᱢ ᱵᱩᱡᱷᱟᱹᱣᱟ ᱠᱷᱤᱨ ᱨᱮᱫᱚ ᱛᱚᱣᱟ ᱪᱤᱱᱤ ᱟᱨ ᱠᱤᱥᱢᱤᱥ ᱠᱟᱹᱡᱩ ᱵᱟᱫᱟᱢ ᱠᱚ ᱥᱮ ᱟᱹᱰᱤᱜᱟᱱ ᱢᱮᱥᱟ ᱫᱟᱲᱮᱭᱟᱜ ᱟᱢ ᱮᱱᱠᱷᱟᱱ ᱤᱧᱫᱚ ᱛᱚᱣᱟ ᱟᱨ ᱠᱷᱤᱨ ᱫᱚ ᱠᱤᱥᱢᱤᱥ ᱠᱚᱧ ᱢᱮᱥᱟᱭᱟ ᱟᱨ ᱚᱱᱟᱫᱚ ᱟᱹᱰᱤᱜᱮ ᱥᱤᱵᱤᱞ ᱵᱩᱡᱷᱟᱹᱜᱼᱟ ᱚᱱᱟ ᱞᱟᱹᱜᱤᱫ ᱟᱨ ᱫᱩᱫᱷ ᱫᱚ ᱱᱤᱦᱟᱹᱛ ᱜᱮ ᱫᱚᱨᱠᱟᱨ ᱫᱩᱫᱷ ᱛᱚᱣᱟ ᱫᱚ ᱟᱹᱰᱤ ᱟᱹᱰᱤ ᱫᱚᱨᱠᱟᱨ ᱜᱮᱭᱟ ᱚᱱᱟ ᱞᱟᱹᱜᱤᱫ ᱠᱷᱤᱨ ᱟᱹᱰᱤᱧ ᱠᱩᱥᱤᱭᱟᱜᱼᱟ